ᱤᱧ ᱦᱚᱸ ᱮᱱᱮᱡ ᱛᱮ ᱪᱮᱞᱮᱧᱡᱽ ᱡᱟᱝᱜᱮ ᱫᱟᱨᱟᱢ ᱯᱟᱨᱚᱢ ᱦᱩᱭ ᱟᱠᱟᱱᱟ ᱟᱹᱰᱤ ᱠᱟᱹᱴᱤᱡ ᱩᱢᱮᱨ ᱠᱷᱚᱱᱟᱜ ᱜᱮ ᱮᱱᱮᱡ ᱥᱮᱬᱟ ᱦᱩᱭᱩᱜ ᱠᱟᱱ ᱛᱟᱦᱮᱱᱟ ᱟᱞᱮ ᱟᱹᱰᱤ ᱪᱮᱨᱦᱟ ᱢᱤᱫᱴᱮᱱ ᱢᱟᱪᱮᱫ ᱦᱚᱭ ᱛᱟᱦᱮᱸ ᱠᱟᱱᱟ ᱩᱱᱤ ᱢᱟᱪᱮᱫ ᱜᱮ ᱟᱞᱮᱫᱚ ᱮᱱᱮᱡᱼᱮ ᱥᱮᱬᱟ ᱟᱞᱮ ᱠᱟᱱ ᱛᱟᱦᱮᱱᱟ ᱟᱹᱰᱤᱜᱮ ᱪᱮᱦᱨᱟ ᱥᱟᱺᱦᱤᱡ ᱮ ᱮᱱᱮᱡ ᱠᱚᱭ ᱥᱮᱬᱟ ᱟᱞᱮ ᱠᱟᱱ ᱛᱟᱦᱮᱱᱟ ᱥᱮᱬᱟ ᱥᱟᱣ ᱥᱟᱣᱛᱮ ᱯᱟᱲᱦᱟᱣ ᱠᱚᱦᱚᱸ ᱥᱮᱬᱟ ᱟᱞᱮ ᱠᱟᱱ ᱛᱟᱦᱮᱱᱟ ᱟᱹᱰᱤ ᱟᱢᱫᱟ ᱡᱟᱭᱜᱟᱨᱮ ᱩᱱᱤ ᱢᱟᱪᱮᱫᱼᱮ ᱤᱫᱤ ᱟᱹᱜᱩ ᱟᱠᱟᱫ ᱞᱮᱭᱟ ᱮᱱᱮᱡ ᱯᱨᱳᱜᱨᱟᱢ ᱠᱚᱨᱟᱣ ᱠᱷᱟᱹᱛᱤᱨ ᱥᱤᱨᱯᱟᱹ ᱠᱚᱦᱚᱸ ᱞᱮ ᱧᱟᱢ ᱟᱹᱜᱩ ᱟᱠᱟᱫᱟ ᱱᱮᱛᱟᱨ ᱦᱚᱸ ᱮᱱᱮᱡ ᱦᱩᱭᱩᱜ ᱠᱟᱱ ᱜᱮᱭᱟ ᱟᱞᱮ ᱴᱚᱞᱟ ᱨᱮᱱ ᱟᱨᱚ ᱢᱟᱪᱮᱫ ᱠᱚᱠᱚ ᱦᱩᱭ ᱟᱠᱟᱱᱟ ᱮᱱᱮᱡ ᱨᱮᱱ ᱩᱱᱠᱩ ᱢᱟᱪᱮᱫ ᱠᱚ ᱮᱱᱮᱡ ᱠᱚ ᱥᱮᱬᱟ ᱟᱠᱚ ᱠᱟᱱᱟ ᱵᱤᱵᱷᱤᱱᱱᱚ ᱡᱟᱭᱜᱟ ᱨᱮᱠᱚ ᱪᱟᱞᱟᱜ ᱠᱟᱱᱟ ᱮᱱᱮᱡ ᱠᱚ ᱯᱩᱨᱟᱹᱣ ᱟᱹᱜᱩᱭᱮᱫᱟ